ᱤᱧ ᱤᱧ ᱫᱚ ᱢᱩᱴᱷᱟᱹᱱᱤᱧ ᱵᱮᱱᱟᱣ ᱠᱮᱫᱮᱭᱟ ᱢᱮᱫᱴᱮᱱ ᱢᱩᱴᱷᱟᱹᱱᱤᱧ ᱵᱮᱱᱟᱣ ᱠᱮᱫᱮᱭᱟ ᱢᱤᱫᱴᱮᱱ ᱢᱩᱴᱷᱟᱹᱱ ᱵᱮᱱᱟᱣ ᱚᱠᱛᱚ ᱟᱹᱰᱤᱜᱟᱱ ᱢᱟᱱᱮ ᱮᱴᱠᱮ ᱮᱴᱠᱮ ᱴᱚᱬᱮ ᱦᱩᱭᱮᱱᱟ ᱪᱮᱫᱟᱜ ᱮᱴᱠᱮ ᱴᱚᱬᱮᱭᱮᱱᱟ ᱜᱤᱫᱟᱹᱨ ᱠᱚ ᱚᱲᱟᱜ ᱨᱮᱠᱚ ᱛᱟᱦᱮᱱᱟ ᱥᱮ ᱠᱟᱹᱴᱤᱡ ᱠᱟᱹᱴᱤᱡ ᱜᱤᱫᱟᱹᱨ ᱛᱚ ᱚᱠᱚᱭ ᱡᱟᱫᱜᱚ ᱠᱮᱫᱮᱭᱟᱭ ᱥᱮ ᱡᱚᱴᱮᱫ ᱠᱮᱫᱮᱭᱟᱭ ᱛᱚ ᱚᱱᱟ ᱠᱷᱟᱛᱤᱨ ᱢᱟᱱᱮ ᱮᱴᱠᱮᱴᱚᱬᱮ ᱦᱩᱭᱮᱱᱟ ᱮᱴᱠᱮᱴᱚᱬᱮ ᱦᱩᱭᱮᱱᱟ ᱮᱴᱠᱮᱴᱚᱬᱮ ᱦᱩᱭᱮᱱ ᱠᱷᱟᱱ ᱟᱫᱚᱧ ᱪᱤᱠᱟᱹᱭᱟ ᱡᱮᱠᱚᱷᱚᱱᱤᱧ ᱡᱩᱛᱮ ᱠᱟᱱᱟ ᱛᱚ ᱡᱩᱛ ᱫᱚ ᱞᱟᱜᱟᱣᱤᱧ ᱜᱮᱭᱟ ᱛᱚ ᱚᱱᱟ ᱡᱩᱛ ᱞᱟᱜᱣᱤᱧ ᱜᱮᱭᱟ ᱠᱷᱟᱛᱤᱨ ᱪᱮᱫ ᱤᱧ ᱪᱤᱠᱟᱹᱭᱟ ᱚᱱᱟ ᱠᱷᱟᱛᱤᱨ ᱟᱫᱚ ᱢᱤᱫᱴᱮᱱ ᱟᱞᱟᱫᱟᱛᱮ ᱠᱟᱹᱴᱤᱡ ᱢᱟᱴᱤᱡ ᱨᱩᱢ ᱵᱮᱱᱟᱣ ᱦᱩᱭᱮᱱᱟ ᱡᱟᱛᱮ ᱮᱴᱠᱮᱴᱚᱬᱮ ᱟᱞᱚ ᱦᱩᱭᱩᱜ ᱟᱨ ᱜᱤᱫᱽᱨᱟᱹ ᱠᱚ ᱟᱞᱚᱠᱚ ᱡᱚᱴᱮᱫ ᱛᱤᱭᱟᱹᱜᱮ ᱤᱱᱟᱹ ᱠᱷᱟᱛᱤᱨ ᱛᱚ ᱚᱸᱰᱮ ᱮᱴᱠᱮᱴᱚᱬᱮ ᱦᱩᱭᱮᱱ ᱠᱷᱟᱛᱤᱨ ᱚᱸᱰᱮᱧ ᱚᱸᱰᱮᱧ ᱡᱩᱛ ᱠᱮᱫᱮᱭᱟ ᱟᱨ ᱢᱩᱨᱛᱤ ᱡᱩᱛ ᱠᱚᱨᱛᱮ ᱜᱮᱞᱮ ᱫᱚ ᱪᱮᱫ ᱞᱮᱠᱟ ᱦᱩᱭᱩᱜ ᱠᱟᱱᱟ ᱩᱢᱩᱞ ᱠᱷᱚᱱ ᱥᱤᱛᱩᱝᱮᱢ ᱥᱤᱛᱩᱝᱠᱷᱚᱱ ᱩᱢᱩᱞᱮᱢ ᱛᱚᱵᱮ ᱡᱟᱱᱤ ᱢᱤᱫᱴᱮᱱ ᱢᱩᱨᱛᱤ ᱦᱩᱭᱩᱜᱼᱟ ᱟᱨ ᱠᱟᱹᱴᱤᱡ ᱠᱟᱹᱴᱤᱡ ᱛᱮ ᱡᱩᱛ ᱦᱩᱭᱩᱜᱼᱟ ᱡᱮ ᱢᱤᱫ ᱫᱤᱱ ᱨᱮᱜᱮ ᱟᱭᱢᱟᱜᱟᱱ ᱦᱟᱥᱟᱧ ᱞᱟᱴᱷᱟᱣᱟᱫᱮᱭᱟ ᱟᱨ ᱢᱩᱨᱛᱤ ᱦᱩᱭ ᱜᱚᱫᱚᱜ ᱛᱤᱧᱟᱹ ᱱᱤᱝᱠᱟᱹ ᱫᱚ ᱠᱟᱛᱷᱟ ᱫᱚ ᱵᱟᱝ ᱠᱟᱱᱟ ᱛᱤᱱᱟᱹᱜ ᱫᱤᱱᱟᱹᱢ ᱦᱤᱞᱳᱜ ᱠᱟᱹᱴᱤᱡ ᱠᱟᱹᱴᱤᱡ ᱦᱟᱥᱟᱢ ᱞᱟᱜᱟᱣᱟᱭᱟ ᱛᱚᱵᱮ ᱡᱟᱱᱤ ᱮᱠ ᱢᱟᱥ ᱠᱷᱚᱱ ᱫᱩ ᱢᱟᱥ ᱦᱚᱸ ᱦᱩᱭᱩᱜᱼᱟ ᱛᱚᱵᱮ ᱡᱟᱱᱤ ᱢᱮᱫᱴᱮᱱ ᱢᱩᱨᱛᱤ ᱦᱩᱭᱜᱼᱟ ᱱᱤᱭᱟᱹ ᱠᱚᱫᱚ ᱥᱟᱵ ᱠᱟᱜᱢᱮ ᱤᱱᱟᱹᱜ ᱥᱚᱦᱚᱡᱽ ᱠᱟᱹᱢᱤ ᱫᱚ ᱵᱟᱝ ᱠᱟᱱᱟ ᱟᱨ ᱥᱟᱵ ᱠᱟᱜ ᱢᱮ ᱡᱩᱛ ᱡᱩᱛ ᱛᱮ ᱡᱩᱫᱤ ᱵᱟᱹᱲᱤᱡ ᱮᱱᱟᱭ ᱛᱚᱵᱮ ᱟᱨᱚ ᱡᱩᱫᱟᱹ ᱠᱟᱨᱛᱮ ᱡᱩᱛ ᱞᱟᱜᱟᱣᱤᱧᱟᱹ ᱠᱷᱟᱹᱴᱟᱹᱞᱤ ᱫᱚ ᱵᱷᱟᱹᱞᱤᱜᱮ ᱢᱮᱱᱟᱜᱼᱟ ᱟᱨ ᱠᱷᱟᱹᱴᱟᱹᱞᱤ ᱢᱮᱱᱟᱜ ᱨᱮᱦᱚᱸ ᱵᱮᱱᱟᱣ ᱜᱮ ᱦᱩᱭᱩᱜᱼᱟ ᱤᱧ ᱠᱩᱥᱤᱭᱟᱜᱼᱟᱹᱧ ᱤᱱᱟᱹᱛᱮᱧ ᱵᱮᱱᱟᱣ ᱜᱮᱭᱟ ᱟᱨ ᱪᱮᱫᱟᱜ ᱥᱮ ᱱᱚᱜᱼᱚᱭ ᱦᱚᱭ ᱫᱟᱜ ᱧᱟᱢ ᱮᱫᱟᱭ ᱠᱤᱝᱵᱟ ᱥᱤᱛᱩᱝ ᱮ ᱧᱟᱢ ᱮᱫᱟᱭ ᱫᱟᱜ ᱡᱩᱫᱤ ᱧᱟᱢ ᱠᱮᱫᱟᱭ ᱛᱚ ᱵᱟᱹᱲᱤᱡ ᱮᱱᱟ ᱛᱚ ᱟᱨᱚ ᱡᱩᱫᱟᱹᱛᱮ ᱡᱩᱛ ᱞᱟᱜᱟᱣ ᱢᱮᱭᱟ ᱜᱤᱫᱽᱨᱟᱹᱭ ᱛᱟᱠᱤᱡ ᱠᱮᱫᱮᱭᱟ ᱤᱱᱟᱹᱛᱮ ᱵᱟᱹᱲᱤᱡ ᱮᱱᱟᱭ ᱳᱭ ᱠᱟᱹᱴᱩᱵ ᱴᱩᱱᱤᱭᱮᱱᱛᱟᱭᱟ ᱡᱟᱸᱜᱟ ᱠᱟᱹᱴᱩᱵ ᱴᱩᱱᱤᱭᱮᱱᱟᱭ ᱠᱤᱝᱵᱟ ᱛᱤ ᱠᱟᱹᱴᱩᱵ ᱴᱩᱱᱤᱭᱮᱱᱟᱭ ᱛᱚᱵᱮ ᱟᱨᱚ ᱜᱷᱩᱨᱮ ᱠᱟᱨᱛᱮ ᱵᱮᱱᱟᱣ ᱞᱟᱜᱟᱜ ᱠᱟᱱᱟ ᱚᱱᱠᱟ ᱢᱩᱨᱛᱤ ᱡᱩᱛ ᱫᱚ ᱠᱚᱴᱷᱤᱱ ᱫᱚ ᱠᱚᱴᱷᱤᱱ ᱜᱮᱭᱟ ᱟᱨ ᱵᱟᱝ ᱢᱚᱱᱮᱞᱮᱠᱷᱟᱱ ᱥᱚᱦᱚᱡᱽ ᱜᱮᱭᱟ ᱟᱨ ᱵᱟᱝ ᱞᱮᱠᱷᱟᱱ ᱫᱚ ᱠᱚᱴᱷᱤᱱ ᱜᱮᱭᱟ ᱟᱨ ᱛᱟᱨᱯᱚᱨᱮ ᱪᱤᱠᱟᱹᱜ ᱠᱟᱱᱟ ᱦᱚᱜᱼᱚᱭ ᱪᱤᱱᱟ ᱢᱟᱴᱤᱨᱮᱭᱟᱜ ᱠᱚ ᱡᱩᱛᱟ ᱚᱱᱟ ᱫᱚ ᱢᱤᱫ ᱫᱷᱟᱣ ᱡᱩᱛ ᱞᱮᱠᱷᱟᱱ ᱟᱫᱚ ᱵᱟᱭ ᱵᱟᱹᱲᱤᱡᱚᱜᱼᱟ ᱫᱟᱜ ᱮ ᱧᱟᱢ ᱦᱚᱭᱮ ᱧᱟᱢ ᱫᱟᱜ ᱮ ᱧᱟᱢ ᱛᱟᱠᱤᱡᱮ ᱨᱮᱦᱚᱸᱠᱚ ᱟᱫᱚ ᱵᱟᱭ ᱵᱟᱹᱲᱤᱡᱚᱜᱼᱟ ᱟᱨ ᱟᱨ ᱱᱤᱭᱟᱹ ᱫᱚ ᱦᱟᱥᱟᱨᱮᱱᱟᱜ ᱡᱤᱱᱤᱥ ᱫᱚ ᱵᱟᱝ ᱨᱚᱦᱚᱲ ᱞᱮᱱᱠᱷᱟᱱ ᱟᱹᱰᱤ ᱪᱟᱬ ᱜᱮ ᱵᱟᱹᱲᱤᱡ ᱜᱚᱫᱚᱜᱼᱟ ᱛᱟᱠᱤᱡ ᱞᱮᱠᱷᱟᱱ ᱠᱤᱝᱵᱟ ᱦᱚᱭᱫᱟᱜ ᱛᱮᱦᱚᱸ ᱫᱟᱜ ᱧᱟᱢ ᱞᱮᱠᱷᱟᱱ ᱵᱟᱹᱲᱤᱡᱚᱜᱼᱟ ᱟᱨ ᱪᱤᱱᱟ ᱢᱟᱴᱤ ᱨᱮᱭᱟᱝ ᱫᱚ ᱵᱟᱝ ᱵᱟᱹᱲᱤᱡᱚᱜᱼᱟ ᱩᱱᱤ ᱫᱚ ᱢᱤᱫ ᱫᱷᱟᱣ ᱡᱩᱛ ᱞᱮᱠᱷᱟᱱ ᱡᱟᱦᱟᱛᱤᱱᱟᱹᱜ ᱫᱟᱜ ᱮᱢ ᱫᱩᱞᱟᱭᱟ ᱥᱮᱢ ᱛᱟᱠᱤᱡᱮᱭᱟ ᱥᱮᱢ ᱦᱚᱭ ᱵᱷᱟᱨᱰᱩ ᱛᱮᱦᱚᱸ ᱵᱟᱭ ᱵᱟᱹᱲᱤᱡᱚᱜᱼᱟ ᱟᱨ ᱦᱟᱥᱟ ᱨᱮᱱᱟᱜ ᱫᱚ ᱦᱩᱭᱩᱜ ᱠᱟᱱᱟ ᱡᱮ ᱱᱟᱥᱮᱱᱟᱜ ᱛᱮᱜᱮ ᱵᱟᱹᱲᱤᱡᱚᱜᱼᱟ ᱟᱨ ᱩᱢᱩᱞ ᱠᱷᱚᱱ ᱥᱤᱛᱩᱝ ᱢᱮ ᱟᱨ ᱥᱤᱛᱩᱝ ᱠᱷᱚᱱ ᱩᱢᱩᱞ ᱢᱮ ᱚᱱᱠᱟ ᱢᱩᱨᱛᱤ ᱡᱩᱛ ᱨᱮᱭᱟᱜ ᱱᱤᱭᱚᱢ ᱟᱨ ᱠᱟᱹᱴᱤᱡ ᱠᱟᱹᱴᱤᱡ ᱛᱮ ᱵᱟᱲᱦᱟᱣ ᱦᱩᱭᱩᱜᱼᱟ ᱛᱚ ᱡᱩᱛ ᱦᱩᱭ ᱦᱩᱭᱩᱜ ᱜᱮᱭᱟ ᱢᱮᱫᱴᱮᱱ ᱵᱮᱱᱟᱣ ᱮᱦᱚᱵ ᱞᱮᱠᱷᱟᱱ ᱫᱚ